ᱤᱧ ᱯᱟᱲᱦᱟᱣ ᱠᱟᱹᱱᱟᱹᱧ ᱠᱟᱹᱴᱤᱡ ᱠᱷᱚᱱ ᱱᱟᱨᱥᱟᱨᱤ ᱥᱠᱩᱞ ᱟᱞᱮ ᱱᱚᱣᱟ ᱯᱟᱱᱟᱜᱚᱲ ᱵᱮᱥ ᱵᱷᱤᱛᱨᱤ ᱨᱮ ᱱᱟᱨᱥᱟᱨᱤ ᱥᱠᱩᱞ ᱠᱷᱚᱱ ᱛᱷᱨᱤ ᱫᱷᱟᱹᱵᱤᱡ ᱤᱧ ᱯᱟᱲᱦᱟᱣ ᱮᱱᱟ ᱯᱟᱲᱦᱟᱣ ᱠᱟᱛᱮᱫ ᱟᱵᱟᱨ ᱥᱠᱩᱞ ᱨᱤᱧ ᱥᱮᱱ ᱱᱟ ᱥᱠᱩᱞ ᱨᱮ ᱯᱷᱟᱭᱤᱵᱷ ᱥᱤᱠᱥ ᱥᱮᱵᱷᱮᱱ ᱮᱭᱤᱴ ᱫᱷᱟᱹᱵᱤᱡ ᱤᱧ ᱯᱟᱲᱦᱟᱣ ᱞᱮᱱᱟ ᱮᱭᱤᱴ ᱫᱷᱟ ᱵᱤᱡ ᱯᱟᱲᱦᱟᱣ ᱠᱟᱛᱮᱫ ᱟᱞᱮ ᱠᱟᱹᱴᱤᱡ ᱯᱷᱮᱞᱮᱢ ᱯᱷᱮᱢᱤᱞᱤ ᱯᱨᱚᱵᱽᱞᱢ ᱛᱟᱦᱮᱸ ᱠᱟᱱᱟ ᱩᱱᱟᱹᱜ ᱯᱷᱮᱢᱤᱞᱤ ᱯᱨᱚᱵ ᱯᱨᱚᱵᱽᱞᱮᱢ ᱛᱟᱦᱮᱸ ᱠᱟᱱᱛᱮ ᱟᱵᱟᱨ ᱦᱳᱥᱴᱮᱞ ᱥᱮᱫ ᱥᱮᱱ ᱦᱩᱭ ᱱᱟ ᱯᱟᱲᱦᱟᱣ ᱵᱳᱰᱤᱝ ᱨᱮ ᱵᱳᱰᱤᱝ ᱨᱤᱧ ᱯᱟᱲᱦᱟᱣᱱᱟ ᱳᱭ ᱫᱩ ᱵᱚᱪᱷᱚᱨ ᱜᱟᱱ ᱯᱟᱲᱦᱟᱜ ᱯᱟᱲᱦᱟᱜ ᱛᱮ ᱯᱟᱲᱦᱟᱜ ᱯᱟᱲᱦᱟᱜ ᱛᱮ ᱢᱟᱫᱽᱫᱷᱚᱢᱤᱠ ᱤᱧ ᱮᱢ ᱠᱮᱫᱟ ᱤᱭᱟᱹ ᱨᱮ ᱦᱚᱥᱴᱮᱞ ᱨᱮ ᱢᱟᱫᱽᱫᱷᱚᱢᱤᱠ ᱮᱢ ᱠᱟᱛᱮᱫ ᱢᱟᱫᱽᱫᱷᱚᱢᱤᱠ ᱟᱵᱟᱨ ᱛᱤᱱ ᱢᱟᱥ ᱯᱚᱨ ᱨᱮᱡᱟᱞᱴ ᱩᱸᱰᱩᱠ ᱮᱱᱛᱮ ᱱᱚᱢᱵᱚᱨ ᱦᱮᱡ ᱮᱱᱟ ᱢᱳᱴᱟᱢᱩᱴᱤ ᱢᱤᱰᱤᱭᱟᱢ ᱜᱮ ᱱᱟᱢᱵᱟᱨ ᱦᱮᱡ ᱮᱱᱟ ᱯᱟᱥ ᱠᱟᱛᱮᱫ ᱥᱮᱠᱮᱱᱰ ᱰᱤᱵᱷᱤᱡᱮᱱ ᱛᱮ ᱯᱟᱥ ᱠᱟᱛᱮᱫ ᱦᱮᱡ ᱤᱱᱟᱹᱧ ᱢᱟᱱᱠᱚᱨ ᱥᱠᱩᱞ ᱨᱮ ᱦᱟᱭ ᱥᱠᱩᱞ ᱚᱸᱰᱮ ᱟᱵᱟᱨ ᱤᱞᱤᱵᱷᱮᱱᱨᱮ ᱮᱰᱢᱤᱥᱮᱱ ᱦᱟᱛᱟᱣ ᱦᱩᱭ ᱱᱟ ᱮᱰᱢᱤᱥᱮᱱ ᱦᱟᱛᱟᱣ ᱦᱩᱭ ᱠᱟᱛᱮᱫ ᱛᱚᱠᱷᱚᱱ ᱠᱳᱨᱳᱱᱟ ᱴᱟᱭᱤᱢ ᱛᱟᱦᱮᱸ ᱠᱟᱱᱟ ᱩᱱᱟᱹᱜ ᱠᱞᱟᱥ ᱠᱚ ᱵᱟᱝ ᱦᱩᱭᱩᱜ ᱠᱟᱱ ᱛᱟᱦᱮᱱᱟ ᱠᱞᱟᱥ ᱠᱚᱨᱟᱣ ᱠᱚᱨᱟᱣᱛᱮ ᱟᱵᱟᱨ ᱯᱚᱨᱮᱛᱮ ᱠᱞᱟᱥ ᱠᱷᱩᱞᱟᱹᱣ ᱮᱱᱟ ᱠᱞᱟᱥ ᱠᱚᱨᱟᱣᱛᱮ ᱮᱠᱡᱟᱢ ᱵᱟᱝ ᱦᱩᱭ ᱞᱮᱱᱟ ᱤᱞᱤᱵᱷᱮᱱ ᱨᱮᱱᱟᱜ ᱟᱵᱟᱨ ᱮᱢᱱᱤ ᱛᱮᱠᱚ ᱯᱟᱥ ᱠᱮᱫ ᱠᱚᱣᱟ ᱟᱵᱟᱨ ᱴᱩᱭᱮᱞᱵᱷ ᱨᱮ ᱵᱷᱚᱨᱛᱤ ᱦᱩᱭ ᱱᱟ ᱴᱩᱭᱮᱞᱵᱷ ᱨᱮ ᱯᱟᱲᱦᱟᱣ ᱵᱟᱲᱟᱭᱤᱱᱟᱹᱧ ᱴᱩᱭᱮᱞᱵᱷ ᱨᱮ ᱦᱳᱢ ᱥᱮᱱᱴᱟᱨ ᱨᱮᱜᱮ ᱮᱠᱡᱟᱢ ᱠᱚ ᱮᱢ ᱠᱮᱫᱟ ᱦᱳᱢ ᱥᱮᱱᱴᱟᱨ ᱨᱮ ᱮᱠᱡᱟᱢ ᱮᱢ ᱠᱟᱛᱮᱫ ᱚᱸᱰᱮᱜᱮ ᱯᱟᱥ ᱢᱟ ᱯᱟᱥ ᱠᱟᱛᱮᱫ ᱟᱵᱟᱨ ᱛᱤᱱ ᱢᱟᱥ ᱳᱭᱮᱴ ᱠᱟᱛᱮᱫ ᱨᱮᱡᱟᱞᱴ ᱦᱮᱡ ᱱᱟ ᱥᱮᱠᱮᱱᱰ ᱰᱤᱵᱷᱤᱡᱮᱱ ᱛᱮ ᱯᱟᱥ ᱦᱩᱭ ᱱᱟ ᱟᱵᱟᱨ ᱠᱚᱞᱮᱡᱽ ᱨᱮ ᱮᱰᱢᱤᱥᱮᱱ ᱦᱟᱛᱟᱣ ᱦᱩᱭ ᱱᱟ ᱚᱸᱰᱮ ᱟᱨᱴᱥ ᱨᱮ ᱛᱟᱦᱮᱸ ᱠᱟᱱᱛᱮ ᱯᱷᱤᱡᱤᱠᱮᱞ ᱮᱰᱩᱠᱮᱥᱮᱱ ᱟᱨ ᱥᱟᱱᱛᱟᱞᱤ ᱟᱵᱚ ᱚᱞᱪᱤᱠᱤ ᱠᱳᱨᱥ ᱦᱟᱛᱟᱣ ᱦᱩᱭᱱᱟ ᱱᱚᱣᱟ ᱠᱳᱨᱥ ᱱᱤᱭᱮᱧ ᱯᱟᱲᱦᱟᱜ ᱠᱟᱱᱟ ᱱᱤᱛᱚᱜ ᱱᱚᱣᱟ ᱠᱚᱞᱮᱡᱽ ᱠᱚᱨᱟᱣ ᱠᱚᱨᱟᱣ ᱛᱮ ᱤᱧᱟᱹᱜ ᱥᱮᱠᱮᱱᱰ ᱥᱮᱢ ᱯᱷᱟᱥᱴ ᱥᱮᱢ ᱯᱟᱨᱚᱢᱱᱟ ᱛᱮᱦᱮᱧ ᱢᱤᱱᱟᱹᱧᱟ ᱤᱧ ᱛᱷᱟᱨᱰ ᱥᱮᱢ ᱨᱮ ᱛᱷᱟᱨᱰ ᱥᱮᱢ ᱨᱮ ᱱᱤᱛᱚᱜ ᱟᱨᱚ ᱵᱟᱠᱤ ᱢᱮᱱᱟᱜᱼᱟ ᱥᱮᱢ ᱛᱷᱟᱨᱰ ᱤᱭᱟᱨ ᱥᱮᱱᱚᱜ ᱛᱮ ᱠᱚᱞᱮᱡᱽ ᱜᱨᱮᱡᱩᱭᱮᱴ ᱦᱩᱭ ᱛᱮ ᱱᱤᱛᱚᱜ ᱦᱚᱸ ᱢᱤᱫ ᱵᱟᱨ ᱵᱚᱪᱷᱚᱨ ᱥᱚᱢᱚᱭ ᱢᱮᱱᱟᱜ ᱜᱮᱭᱟ ᱱᱤᱛ ᱦᱚᱸ ᱯᱟᱲᱦᱟᱣ ᱫᱚ ᱦᱩᱭᱩᱜ ᱠᱟᱱ ᱜᱮᱭᱟ ᱯᱟᱥ ᱥᱟᱶ ᱥᱟᱶᱛᱮ ᱟᱨᱚ ᱯᱷᱳᱴᱳ ᱜᱨᱟᱯᱷᱤ ᱯᱷᱩᱴᱵᱚᱞ ᱠᱷᱮᱞ ᱠᱤᱨᱠᱮᱴ ᱠᱷᱮᱞ ᱜᱮᱢᱤᱝ ᱱᱤᱭᱟᱹ ᱠᱚᱨᱮᱫ ᱦᱚᱸ ᱤᱱᱴᱟᱨᱮᱥᱴ ᱢᱮᱱᱟᱜ ᱜᱮᱭᱟ ᱵᱮᱥᱤᱨ ᱵᱷᱟᱜᱽ ᱯᱷᱳᱴᱳ ᱜᱨᱟᱯᱷᱤᱨᱮ ᱯᱷᱩᱴᱵᱚᱞ ᱠᱚᱨᱮᱫ ᱤᱱᱴᱟᱨᱮᱥᱴ ᱢᱮᱱᱟᱜᱼᱟ ᱜᱟᱛᱮᱜ ᱠᱚ ᱠᱩᱥᱤᱜ ᱜᱤᱭᱟᱹᱧ ᱥᱮᱛᱟᱜ ᱠᱚᱞᱮᱡᱽ ᱠᱚ ᱵᱤᱠᱮᱞ ᱥᱮᱫ ᱯᱷᱩᱴᱵᱚᱞ ᱤᱧ ᱫᱚ ᱥᱮᱭ ᱜᱮᱢᱤᱝ ᱢᱟᱡᱷᱮ ᱢᱟᱡᱷᱮ ᱯᱷᱳᱴᱳᱥᱩᱴ ᱠᱚᱨᱮ ᱦᱚᱸᱞᱮ ᱪᱟᱞᱟᱣ ᱵᱟᱲᱟᱜ ᱜᱮᱭᱟ ᱵᱷᱤᱰᱤᱭᱳ ᱥᱩᱴ ᱠᱚᱞᱮ ᱠᱚᱨᱟᱣ ᱵᱟᱲᱟᱭ ᱜᱮᱭᱟ ᱱᱤᱭᱟᱹ ᱠᱚᱨᱮᱫ ᱦᱚᱸ ᱤᱱᱴᱨᱮᱥᱴ ᱢᱮᱱᱟᱜ ᱜᱮᱭᱟ ᱤᱧᱟᱹᱜ ᱵᱟᱹᱠᱤ ᱵᱟᱫᱽ ᱯᱟᱲᱦᱟᱜ ᱥᱮᱫ ᱠᱷᱚᱱ ᱫᱚᱧ ᱞᱟᱹᱭ ᱠᱷᱟᱱ ᱤᱧᱟᱹᱜ ᱮᱛᱚ ᱟᱨ ᱵᱟᱨ ᱵᱚᱪᱷᱚᱨ ᱵᱟᱹᱠᱤ ᱢᱮᱱᱟᱜᱼᱟ ᱵᱟᱨ ᱵᱚᱪᱷᱚᱨ ᱠᱚᱢᱯᱞᱤᱴ ᱠᱚᱢᱯᱞᱤᱴ ᱠᱟᱛᱮᱫ ᱟᱵᱟᱨ ᱧᱮᱞ ᱦᱩᱭᱩᱜᱼᱟ ᱡᱟᱦᱟᱸ ᱥᱮᱫ ᱡᱚᱫᱤ ᱯᱟᱲᱦᱟᱣ ᱜᱟᱱᱚᱜᱼᱟ ᱟᱨᱚ ᱯᱟᱲᱦᱟᱜ ᱥᱮᱫ ᱤᱧ ᱞᱟᱦᱟᱜᱼᱟ